ᱢᱩᱴᱷᱟᱹᱱ ᱫᱚ ᱵᱟᱹᱧ ᱵᱮᱱᱟᱣ ᱟᱠᱟᱫᱟ

ᱩᱫᱽᱜᱟᱹᱣ ᱫᱚ ᱛᱟᱦᱮᱸ ᱠᱟᱱᱟ ᱢᱤᱫᱴᱟᱝ ᱚᱱᱛᱚᱨ ᱨᱮ ᱨᱮᱭᱟᱜ ᱯᱟᱹᱛᱭᱟᱹᱣ ᱢᱤᱫᱴᱮᱱ ᱢᱚᱱᱚ ᱥᱚᱝᱡᱳᱜ ᱵᱟᱲᱦᱟᱣ ᱞᱟᱹᱜᱤᱫ ᱢᱤᱫᱴᱮᱱ ᱵᱟᱝ ᱧᱮᱞᱚᱜ ᱫᱟᱲᱮ ᱥᱟᱢᱴᱟᱣ ᱞᱟᱹᱜᱤᱫ ᱟᱨ ᱚᱱᱟ ᱨᱮᱭᱟᱜ ᱪᱮᱞᱮᱧᱡᱽ ᱦᱚᱸ ᱱᱚᱝᱠᱟᱜᱮ ᱛᱟᱦᱮᱸ ᱠᱟᱱᱟ ᱡᱮ ᱵᱟᱝ ᱧᱮᱞᱚᱜ ᱨᱮᱦᱚᱸ ᱵᱚᱸᱜᱟ ᱵᱩᱨᱩ ᱠᱚ ᱧᱩᱛᱩᱢᱛᱮ ᱵᱟᱝ ᱧᱮᱞᱚᱜ ᱫᱟᱲᱮ ᱟᱯᱱᱟᱨᱮ ᱟᱛᱢᱟᱨᱮ ᱵᱚᱞᱮ ᱛᱮᱨᱟᱝ ᱜᱟᱱᱚᱜᱼᱟ ᱥᱟᱢᱴᱟᱣ ᱜᱟᱱᱚᱜᱼᱟ ᱡᱩᱢᱤᱫ ᱜᱟᱱᱚᱜᱼᱟ ᱚᱱᱟ ᱫᱟᱲᱮ ᱤᱫᱤ ᱠᱟᱛᱮᱫ ᱢᱚᱱᱨᱮ ᱠᱮᱴᱮᱡ ᱫᱟᱲᱮ ᱦᱚᱸ ᱧᱟᱢᱚᱜᱼᱟ ᱧᱟᱢ ᱫᱟᱲᱮᱭᱟᱜᱼᱟ ᱱᱚᱶᱟᱜᱮ ᱪᱮᱞᱮᱧᱡᱽ ᱛᱟᱦᱮᱸ ᱠᱟᱱᱟ ᱢᱩᱨᱛᱤ ᱵᱮᱱᱟᱣ ᱡᱟᱹᱨᱩᱲ ᱵᱟᱹᱱᱩᱜᱼᱟ ᱵᱮᱱᱟᱣ ᱢᱩᱨᱛᱤ ᱨᱮᱦᱚᱸ ᱯᱷᱟᱸᱠᱟ ᱨᱮᱦᱚᱸ ᱪᱟᱸᱫᱳ ᱵᱚᱸᱜᱟ ᱵᱚᱸᱜᱟ ᱵᱩᱨᱩ ᱧᱩᱢ ᱜᱟᱱᱚᱜᱼᱟ